ᱟᱞᱮᱫᱚ ᱢᱚᱲᱮ ᱵᱚᱭᱦᱟᱜ ᱟᱞᱮ ᱟᱨ ᱤᱧ ᱜᱚᱜᱚ ᱤᱧ ᱵᱟᱵᱟ ᱟᱹᱰᱤ ᱠᱟᱹᱴᱤᱡ ᱠᱷᱚᱡ ᱜᱤ ᱟᱹᱰᱤ ᱨᱮᱸᱜᱮᱡ ᱜᱮᱭᱟᱞᱮ ᱟᱨ ᱟᱹᱰᱤ ᱟᱹᱰᱤ ᱱᱟᱪᱟᱨ ᱜᱤᱞᱮ ᱦᱟᱨᱟᱣᱟᱠᱟᱱᱟ ᱤᱧ ᱵᱟᱵᱟ ᱤᱧ ᱜᱚᱜᱚ ᱠᱤᱱ ᱠᱟᱹᱢᱤ ᱟᱹᱜᱩᱭᱟ ᱛᱚᱵᱮ ᱜᱮ ᱡᱚᱢᱟᱞᱮ ᱡᱟᱦᱟᱱᱟᱜ ᱠᱤᱪᱨᱤᱡ ᱠᱩᱠᱤᱱ ᱠᱤᱨᱤᱧ ᱟᱞᱮᱭᱟ ᱟᱨ ᱚᱲᱟᱜ ᱫᱩᱣᱟᱹᱨ ᱦᱚᱸ ᱥᱮᱨᱚᱠᱚᱢ ᱵᱟᱝ ᱛᱟᱦᱮᱸᱞᱮᱱ ᱛᱟᱞᱮᱭᱟ ᱠᱟᱹᱴᱤᱡ ᱧᱚᱜ ᱛᱟᱦᱮᱸ ᱞᱮᱱ ᱛᱟᱞᱮᱭᱟ ᱡᱟᱦᱟᱸᱞᱮᱠᱟᱛᱮ ᱚᱱᱠᱟ ᱠᱟᱛᱮ ᱠᱤᱱ ᱯᱟᱲᱦᱟᱣ ᱩᱪᱩᱠᱮᱫ ᱞᱮᱭᱟ ᱠᱚᱥᱴᱚ ᱢᱚᱥᱴᱚ ᱛᱮᱠᱤᱱ ᱯᱟᱲᱦᱟᱣ ᱩᱪᱩᱠᱮᱫ ᱞᱮᱭᱟ ᱩᱱᱟᱹᱜ ᱴᱤᱭᱥᱤᱱᱤ ᱦᱚᱸ ᱵᱟᱝ ᱛᱟᱸᱦᱮ ᱞᱮᱱᱟ ᱪᱮᱫ ᱜᱤ ᱵᱟᱝ ᱛᱟᱦᱮᱸᱞᱮᱱᱟ

ᱯᱷᱟᱭᱤᱵᱥ ᱥᱤᱠᱥᱨᱮ ᱨᱟᱠᱟᱵ ᱠᱟᱛᱮᱫ ᱦᱚᱸ ᱠᱚᱱᱚ ᱴᱤᱣᱥᱩᱱᱤ ᱵᱟᱝ ᱛᱟᱦᱮᱸᱞᱮᱱᱟ ᱛᱚᱠᱷᱚᱱ ᱥᱮᱵᱷᱮᱱ ᱨᱮᱧ ᱨᱟᱠᱟᱵ ᱱᱟ ᱛᱚᱠᱷᱚᱱ ᱥᱩᱪᱚᱱᱟ ᱨᱮᱱ ᱫᱟᱫᱟ ᱛᱟᱠᱩᱠᱩ ᱪᱟᱞᱟᱣ ᱠᱟᱛᱮᱜ ᱟᱞᱮᱴᱷᱮᱱ ᱠᱩ ᱯᱟᱲᱦᱟᱣᱮᱫ ᱞᱮᱛᱟᱦᱮᱸᱱᱟ ᱯᱟᱲᱦᱟᱣ ᱠᱟᱛᱮᱫ ᱡᱚᱛᱚ ᱥᱟᱵᱡᱮᱴ ᱜᱮᱠᱩ ᱯᱟᱲᱦᱟᱣᱮᱫᱞᱮ ᱛᱟᱦᱮᱸᱫ ᱟ ᱛᱟᱨᱯᱚᱨ ᱞᱮᱯᱴᱚᱯ ᱤᱫᱤ ᱠᱟᱛᱮᱫ ᱡᱚᱛᱚ ᱨᱚᱠᱚᱢ ᱤᱭᱟᱹ ᱯᱷᱚᱴᱚ ᱠᱩ ᱥᱟᱨᱪ ᱠᱟᱛᱮ ᱠᱩ ᱩᱰᱩᱠ ᱟᱞᱮᱠᱟᱱ ᱛᱟᱸᱦᱮᱫ ᱟ ᱵᱷᱤᱰᱤᱭᱚ ᱠᱩ ᱩᱫᱩᱜ ᱟᱞᱮ ᱠᱟᱱ ᱛᱟᱸᱦᱮᱫ ᱟ ᱚᱱᱟ ᱪᱷᱩᱵᱤ ᱟᱠᱟᱠᱩ ᱟᱨ ᱞᱮᱯᱴᱚᱵ ᱨᱮ ᱪᱮᱫᱞᱟᱠᱟ ᱵᱷᱟᱵᱮ ᱠᱟᱹᱢᱤ ᱦᱩᱭᱩᱜ ᱟ ᱯᱚᱡᱮᱠᱴ ᱠᱩ ᱪᱮᱫᱞᱮᱠᱟ ᱠᱩ ᱠᱚᱨᱟᱣ ᱟ ᱚᱱᱟᱠᱩᱠᱩ ᱪᱤᱫ ᱟᱞᱮ ᱠᱟᱱ ᱛᱟᱦᱮᱸᱫ ᱟ ᱛᱟᱯᱚᱨᱮ ᱯᱷᱚᱞᱰᱟᱨ ᱠᱩ ᱪᱮᱫᱞᱮᱠᱟ ᱱᱤᱡᱮ ᱯᱷᱚᱞᱰᱟᱨ ᱠᱩ ᱪᱮᱫᱞᱮᱠᱟᱢ ᱛᱚᱭᱨᱤᱭᱟ ᱚᱱᱟᱠᱩ ᱪᱤᱫ ᱟᱞᱮ ᱠᱟᱱ ᱛᱟᱸᱦᱮᱫ ᱟ ᱚᱱᱟᱠᱩ ᱪᱤᱫᱠᱟᱛᱮ ᱚᱸᱰᱮᱠᱷᱚᱡ ᱜᱤ ᱯᱟᱲᱦᱟᱣ ᱠᱟᱛᱮᱜ ᱢᱟᱫᱷᱚᱢᱤᱠ ᱤᱧ ᱮᱢ ᱠᱮᱫᱟ ᱮᱢᱠᱟᱛᱮᱧ ᱯᱟᱥ ᱠᱮᱫᱟ ᱯᱟᱥ ᱠᱟᱛᱮᱜ ᱤᱞᱮᱵᱷᱮᱱ ᱨᱮᱧ ᱵᱷᱚᱨᱛᱤᱭᱮᱱᱟ ᱤᱞᱮᱵᱷᱮᱱ ᱨᱮᱸᱦᱚ ᱠᱚᱱᱚ ᱴᱤᱣᱥᱩᱱᱤ ᱵᱟᱝ ᱛᱟᱸᱦᱮᱞᱮᱱᱟ ᱴᱩᱣᱮᱞ ᱨᱮᱸᱦᱚ ᱵᱟᱝ ᱛᱟᱸᱦᱮ ᱞᱮᱱᱟ ᱤᱧ ᱡᱟᱧ ᱯᱟᱲᱦᱟᱜ ᱠᱟᱱ ᱛᱟᱸᱦᱮᱜ ᱟ ᱤᱧᱟᱹᱜ ᱵᱩᱡᱷᱟᱹᱣ ᱛᱮ ᱚᱱᱠᱟᱜᱤ ᱢᱚᱪᱛᱮᱧ ᱯᱟᱲᱦᱟᱜ ᱠᱟᱱ ᱛᱟᱸᱦᱮᱫ ᱟ ᱯᱟᱲᱦᱟᱣ ᱠᱟᱛᱮᱫ ᱮᱭᱤᱪᱮᱥ ᱤᱧ ᱯᱟᱥ ᱠᱮᱫᱟ ᱯᱟᱥ ᱠᱟᱛᱮᱫ ᱠᱚᱞᱮᱡ ᱨᱮᱧ ᱨᱟᱠᱟᱵᱮᱱᱟ ᱠᱚᱞᱮᱡ ᱨᱮᱦᱚᱸ ᱠᱚᱱᱚ ᱴᱤᱣᱥᱩᱱᱤ ᱵᱟᱹᱱᱩᱜ ᱟᱠᱟᱫᱟ ᱚᱱᱠᱟ ᱛᱤᱜᱤᱧ ᱯᱟᱲᱦᱟᱜ ᱠᱟᱱᱟ ᱟᱨ ᱮᱠᱷᱚᱱᱚᱧ ᱯᱟᱲᱦᱟᱜ ᱠᱟᱱᱜᱮᱭᱟ ᱟᱨᱚᱧ ᱯᱟᱲᱦᱟᱜ ᱟ ᱟᱨ ᱯᱟᱲᱦᱟᱣ ᱠᱟᱛᱮᱫ ᱡᱟᱦᱟᱱᱟᱜ ᱤᱧ ᱜᱚᱜᱚ ᱤᱧ ᱵᱟᱵᱟ ᱡᱟ ᱠᱚᱥᱴᱚ ᱛᱮᱠᱤᱱ ᱦᱟᱨᱟᱣᱟᱫᱤᱧᱟᱹ ᱯᱟᱲᱦᱟᱣ ᱩᱪᱩ ᱟᱠᱟᱣᱫᱤᱧᱟᱹᱠᱤᱱ ᱚᱱᱟ ᱩᱱᱠᱤᱱᱤᱧ ᱢᱚᱪᱟᱨᱮ ᱞᱟᱸᱫᱟᱧ ᱟᱹᱜᱩᱣᱟ ᱟᱨ ᱡᱮᱱᱚ ᱯᱟᱲᱦᱟᱣ ᱠᱟᱛᱮᱫ ᱡᱟᱦᱟᱱᱟᱜ ᱠᱟᱹᱢᱤ ᱡᱮᱱᱚᱧ ᱧᱟᱢ